ᱦᱮᱸ ᱤᱧᱫᱚ ᱡᱟᱱᱟᱢ ᱟᱲᱟᱝ ᱠᱷᱚᱱ ᱵᱷᱮᱜᱟᱨ ᱯᱟᱹᱨᱥᱤᱛᱮ ᱯᱩᱛᱷᱤᱧ ᱯᱟᱲᱦᱟᱣ ᱟᱠᱟᱫᱟ ᱡᱮᱢᱚᱱ ᱡᱮᱢᱚᱱ ᱨᱚᱵᱤᱱᱫᱨᱚᱱᱟᱛᱷ ᱴᱷᱟᱠᱩᱨᱟᱜ ᱥᱚᱦᱚᱡᱯᱟᱴᱷ ᱵᱳᱭ ᱥᱮ ᱫᱩᱭ ᱵᱤᱜᱷᱟᱹ ᱡᱚᱢᱤ ᱱᱚᱝᱠᱟᱱᱟᱜ ᱟᱭᱢᱟ ᱯᱩᱛᱷᱤ ᱜᱤᱧ ᱯᱟᱲᱦᱟᱣ ᱟᱠᱟᱫᱟ ᱟᱫᱚ ᱚᱱᱟ ᱴᱨᱟᱱᱥᱞᱮᱹᱴ ᱞᱮᱠᱷᱟᱡ ᱵᱩᱡᱷᱟᱹᱣ ᱵᱩᱡᱷᱟᱹᱱ ᱪᱮᱫᱟᱜ ᱪᱮᱫ ᱞᱮᱠᱟᱛᱮ ᱠᱟᱱᱟ ᱚᱱᱟ ᱟᱢ ᱛᱚᱨᱡᱚᱢᱟ ᱩᱪᱷᱟᱹᱱ ᱢᱚᱱᱮᱭᱟ ᱤᱧᱟᱹᱜ ᱡᱟᱱᱟᱢ ᱟᱲᱟᱝᱛᱮ ᱱᱚᱝᱠᱟᱱ ᱡᱟᱦᱟᱱ ᱯᱩᱛᱷᱤ ᱨᱮᱭᱟᱜ ᱧᱩᱛᱩᱢ ᱫᱚ ᱡᱚᱢᱥᱤᱢ ᱵᱤᱱᱛᱤ ᱠᱷᱮᱨᱣᱟᱲ ᱵᱚᱝᱥᱚ ᱱᱚᱝᱠᱟᱱᱟᱜ ᱯᱩᱛᱷᱤ ᱨᱮ ᱞᱟᱭᱼᱞᱟᱠᱪᱟᱨ ᱛᱚᱞ ᱵᱤᱞ ᱪᱮᱛᱟᱱ ᱛᱮ ᱚᱞ ᱢᱮᱱᱟᱜᱼᱟ ᱱᱚᱣᱟ ᱥᱟᱱᱟᱢ ᱠᱚᱣᱟᱜ ᱯᱟᱲᱦᱟᱣ ᱞᱟᱹᱠᱛᱤ ᱠᱟᱱᱟ